ᱱᱤᱭᱟᱹ ᱵᱚᱨᱛᱚᱢᱟᱱ ᱡᱩᱜᱽ ᱨᱮᱫᱚ ᱡᱟᱦᱟᱸ ᱠᱷᱚᱵᱚᱨ ᱤᱧ ᱧᱮᱞ ᱛᱤᱧ ᱱᱟᱯᱟᱭᱤᱧ ᱵᱩᱡᱷᱟᱹᱣᱟ ᱚᱱᱟᱫᱚ ᱦᱩᱭᱩᱜ ᱠᱟᱱᱟ ᱠᱷᱮᱞ ᱟᱨ ᱠᱷᱮᱞ ᱨᱮᱫᱚ ᱡᱮᱢᱚᱱ ᱟᱭᱢᱟ ᱨᱚᱠᱚᱢᱟᱜ ᱨᱟᱹᱥᱠᱟᱹ ᱥᱮ ᱱᱤᱡᱮᱨᱟᱜ ᱦᱚᱸ ᱛᱷᱚᱲᱟ ᱟᱜᱽᱨᱚᱦᱚ ᱢᱮᱱᱟᱜᱼᱟ ᱚᱱᱟᱛᱮ ᱠᱷᱮᱞ ᱫᱚ ᱛᱷᱚᱲᱟ ᱱᱟᱯᱟᱭ ᱧᱚᱜ ᱜᱮ ᱵᱩᱡᱷᱟᱹᱜᱼᱟ ᱟᱨ ᱫᱚᱥᱟᱨ ᱫᱚ ᱦᱩᱭᱩᱜ ᱠᱟᱱᱟ ᱨᱟᱡᱽᱟᱹᱨᱤ ᱠᱷᱚᱵᱚᱨ ᱦᱚᱸ ᱡᱮᱢᱚᱱ ᱨᱟᱡᱽᱟᱹᱨᱤ ᱱᱮᱛᱟ ᱠᱚ ᱛᱷᱚᱲᱟ ᱠᱚ ᱴᱷᱚᱥᱟ ᱴᱷᱚᱥᱤ ᱧᱚᱜᱚᱜᱼᱟ ᱚᱱᱟ ᱦᱚᱸ ᱧᱮᱞᱛᱮ ᱱᱟᱯᱟᱭ ᱵᱩᱡᱷᱟᱹᱜᱼᱟ ᱥᱮ ᱵᱩᱡᱷᱟᱹᱜᱼᱟ ᱡᱮ ᱚᱠᱟᱨᱮ ᱪᱮᱫ ᱪᱤᱠᱟᱹᱜ ᱠᱟᱱᱟ ᱫᱤᱥᱚᱢ ᱪᱮᱫ ᱞᱮᱠᱟ ᱪᱟᱞᱟᱜ ᱠᱟᱱᱟ ᱚᱱᱟ ᱠᱚ ᱵᱩᱡᱷᱟᱹᱣ ᱧᱟᱢᱚᱜᱼᱟ